ᱟᱞᱮ ᱚᱲᱟᱜᱨᱮ ᱫᱚᱥ ᱠᱟᱴᱷᱟ ᱨᱮᱞᱮ ᱵᱟᱜᱟᱱ ᱠᱟᱫᱟ ᱥᱚᱵᱡᱤᱞᱮ ᱵᱟᱜᱟᱱ ᱠᱟᱫᱟ ᱛᱚ ᱚᱱᱟ ᱥᱚᱵᱡᱤ ᱵᱟᱜᱟᱱᱨᱮ ᱪᱮᱫ ᱪᱮᱫ ᱥᱚᱵᱡᱤ ᱠᱚᱞᱮ ᱨᱚᱦᱚᱭ ᱟᱠᱟᱫᱟ ᱵᱮᱸᱜᱟᱲ ᱰᱷᱮᱬᱚᱥ ᱢᱟᱹᱨᱤᱪ ᱟᱨ ᱯᱮᱸᱭᱟᱡ ᱛᱚ ᱚᱱᱟ ᱪᱮᱫ ᱞᱮᱠᱟ ᱠᱟᱛᱮᱜᱞᱮ ᱨᱚᱦᱚᱭ ᱠᱮᱫᱟ ᱚᱱᱟ ᱛᱮᱦᱮᱧ ᱛᱟᱦᱚᱞᱮ ᱟᱯᱮᱧ ᱞᱟᱹᱭ ᱟᱯᱮᱭᱟ ᱱᱟᱦᱮᱞ ᱛᱮᱞᱮ ᱥᱤ ᱠᱮᱫᱟ ᱥᱤ ᱠᱟᱛᱮᱜ ᱵᱟᱡᱟᱨ ᱠᱷᱚᱱᱟᱜ ᱪᱟᱨᱟᱞᱮ ᱠᱤᱨᱤᱧ ᱟᱹᱜᱩ ᱠᱮᱫᱟ ᱪᱟᱨᱟ ᱠᱤᱨᱤᱧ ᱠᱟᱛᱮᱜ ᱠᱟᱹᱴᱤᱡ ᱠᱟᱹᱴᱤᱡ ᱞᱮ ᱠᱷᱟᱱᱟ ᱠᱮᱫᱟ ᱠᱷᱟᱱᱟ ᱠᱟᱛᱮᱜ ᱚᱱᱟ ᱪᱟᱨᱟ ᱠᱚᱞᱮ ᱛᱚᱯᱟ ᱠᱮᱫᱟ ᱛᱚᱯᱟ ᱠᱟᱛᱮᱜ ᱫᱟᱜᱞᱮ ᱫᱩᱞ ᱟᱫᱟ ᱟᱨ ᱠᱟᱹᱴᱤᱡ ᱠᱟᱹᱴᱤᱡ ᱥᱟᱨᱞᱮ ᱮᱢᱟᱣᱫᱟ ᱛᱟᱨᱯᱚᱨᱮ ᱡᱚᱠᱷᱚᱱ ᱞᱟᱹᱴᱩ ᱧᱚᱜ ᱦᱟᱨᱟᱭᱮᱱᱟ ᱛᱚᱠᱷᱚᱱ ᱢᱟ ᱛᱤᱡᱩ ᱠᱚᱠᱚ ᱡᱚᱢ ᱢᱟ ᱚᱱᱟ ᱛᱤᱡᱩ ᱠᱚ ᱜᱚᱡ ᱞᱟᱹᱜᱤᱫᱛᱮ ᱵᱟᱡᱟᱨ ᱠᱷᱚᱱᱟᱜ ᱥᱟᱨ ᱠᱤᱨᱤᱧ ᱟᱹᱜᱩ ᱠᱟᱛᱮᱜ ᱥᱯᱨᱮ ᱟᱫᱟᱞᱮ ᱛᱚ ᱟᱨ ᱫᱟᱜ ᱠᱚᱦᱚᱸ ᱫᱤᱱ ᱜᱮᱞᱮ ᱫᱩᱞ ᱟᱜ ᱛᱟᱦᱮᱸᱜᱼᱟ ᱛᱚ ᱚᱱᱟᱠᱚ ᱫᱟᱜ ᱠᱚᱦᱚᱸ ᱠᱤᱨᱤᱧ ᱥᱮ ᱥᱟᱨ ᱠᱚᱦᱚᱸ ᱠᱤᱨᱤᱧ ᱪᱟᱨᱟ ᱠᱚᱦᱚᱸ ᱠᱤᱨᱤᱧ ᱠᱤᱨᱤᱧ ᱠᱟᱛᱮᱜ ᱟᱹᱰᱤ ᱜᱟᱱᱜᱮ ᱯᱚᱭᱥᱟ ᱠᱷᱚᱨᱚᱪ ᱮᱱᱟ ᱢᱟᱱᱮ ᱢᱳᱴ ᱯᱚᱭᱥᱟ ᱠᱷᱚᱨᱚᱪ ᱫᱚ ᱦᱩᱭᱩᱜ ᱠᱟᱱᱟ ᱫᱚᱥ ᱦᱟᱡᱟᱨ ᱴᱟᱠᱟ